ᱞᱩᱜᱩᱼᱵᱩᱨᱩ ᱞᱩᱜᱩᱼᱵᱩᱨᱩ ᱫᱚ ᱡᱷᱟᱲᱠᱷᱚᱸᱰ ᱨᱮᱭᱟᱜ ᱵᱳᱠᱟᱨᱳ ᱡᱮᱞᱟᱨᱮ ᱢᱮᱱᱟᱜ ᱠᱟᱫᱟ ᱱᱚᱣᱟ ᱞᱩᱜᱩᱼᱵᱩᱨᱩ ᱫᱚ ᱥᱟᱱᱛᱟᱲ ᱠᱚᱣᱟᱜ ᱵᱚᱸᱜᱟ ᱛᱷᱟᱱ ᱠᱟᱱᱟ ᱟᱨ ᱱᱚᱣᱟ ᱫᱚ ᱟᱹᱰᱤ ᱥᱮᱫᱟᱭ ᱠᱷᱚᱱ ᱱᱤᱛ ᱫᱷᱟᱹᱵᱤᱡ ᱛᱮ ᱧᱮᱞᱚᱜ ᱠᱟᱱᱟ ᱡᱮ ᱱᱚᱣᱟ ᱫᱚ ᱥᱟᱱᱛᱟᱲ ᱦᱚᱯᱚᱱ ᱠᱚᱜᱮ ᱵᱚᱱ ᱫᱮᱵᱟ ᱥᱮᱵᱟ ᱛᱟᱦᱮᱱᱟ ᱟᱨ ᱱᱤᱛ ᱫᱮᱵᱟ ᱥᱮᱵᱟᱭ ᱛᱟᱦᱮᱱ ᱜᱮᱭᱟ ᱚᱱᱟ ᱞᱮᱠᱟᱛᱮ ᱟᱵᱚ ᱥᱟᱱᱛᱟᱲ ᱦᱚᱯᱚᱱ ᱠᱚᱫᱚ ᱚᱱᱟ ᱞᱩᱜᱩᱼᱵᱩᱨᱩ ᱨᱮ ᱵᱚᱸᱜᱟ ᱞᱟᱹᱜᱤᱫ ᱛᱮ ᱥᱮᱨᱢᱟ ᱨᱮ ᱢᱤᱫ ᱫᱷᱟᱣ ᱦᱚᱸᱠᱚ ᱪᱟᱞᱟᱜ ᱜᱮᱭᱟ ᱱᱤᱭᱟᱹ ᱞᱩᱜᱩᱼᱵᱩᱨᱩ ᱨᱮᱫᱚ ᱟᱹᱵᱩ ᱥᱟᱱᱛᱟᱲ ᱠᱚᱜᱮ ᱡᱟᱹᱥᱛᱤ ᱵᱚᱱ ᱪᱟᱞᱟᱜ ᱛᱟᱦᱮᱱ ᱵᱚᱸᱜᱟ ᱵᱳᱨᱳ ᱪᱷᱟᱲᱟ ᱦᱚᱸ ᱞᱩᱜᱩᱼᱵᱩᱨᱩ ᱨᱮᱫᱚ ᱟᱭᱢᱟ ᱦᱚᱲ ᱫᱟᱬᱟᱱ ᱠᱚ ᱪᱟᱞᱟᱜ ᱛᱟᱦᱮᱱ ᱜᱮᱭᱟ ᱱᱚᱣᱟ ᱞᱩᱜᱩᱼᱵᱩᱨᱩ ᱨᱮᱫᱚ ᱟᱭᱢᱟ ᱫᱤᱥᱚᱢ ᱫᱤᱥᱚᱢ ᱨᱮᱱ ᱦᱚᱲ ᱠᱚ ᱦᱮᱡ ᱥᱮᱴᱮᱨᱚᱜᱼᱟ ᱱᱚᱣᱟ ᱵᱚᱸᱜᱟ ᱵᱳᱨᱳ ᱞᱟᱹᱜᱤᱫ ᱥᱮ ᱫᱟᱬᱟᱱ ᱞᱟᱹᱜᱤᱫ ᱛᱮ ᱱᱚᱰᱮ ᱫᱚ ᱮᱴᱟᱜ ᱯᱟᱹᱨᱥᱤ ᱨᱮᱱ ᱦᱚᱲ ᱫᱚ ᱡᱟᱹᱥᱛᱤ ᱵᱟᱝ ᱠᱚ ᱧᱮᱞᱚᱜ ᱨᱮᱦᱚᱸ ᱟᱵᱚ ᱥᱟᱱᱛᱟᱲ ᱦᱚᱯᱚᱱ ᱨᱮᱱ ᱥᱮ ᱟᱵᱚ ᱥᱟᱱᱛᱟᱲ ᱯᱟᱹᱨᱥᱤᱥ ᱨᱮᱱ ᱦᱚᱲ ᱫᱚ ᱟᱹᱰᱤ ᱡᱟᱹᱥᱛᱤ ᱜᱮᱠᱚ ᱧᱮᱞᱚᱜ ᱛᱟᱦᱮᱱ ᱱᱚᱣᱟ ᱞᱩᱜᱩᱼᱵᱩᱨᱩ ᱵᱚᱸᱜᱟ ᱵᱳᱨᱳ ᱥᱮ ᱡᱟᱦᱟᱸ ᱟᱵᱚ ᱞᱩᱜᱩᱼᱵᱩᱨᱩ ᱨᱮᱵᱚᱱ ᱵᱚᱸᱜᱟᱼᱵᱩᱨᱩᱭᱮᱫᱟ ᱚᱱᱟ ᱫᱚ ᱟᱹᱰᱤ ᱥᱮᱫᱟᱭ ᱠᱷᱚᱱ ᱢᱮᱱᱟᱜ ᱟᱠᱟᱫᱟ ᱟᱨ ᱱᱤᱛ ᱦᱚᱸ ᱢᱮᱱᱟᱜ ᱠᱟᱫᱟ ᱚᱱᱟ ᱧᱮᱞ ᱛᱮᱜᱮ ᱱᱤᱛ ᱱᱚᱣᱟ ᱞᱩᱜᱩᱼᱵᱩᱨᱩ ᱜᱷᱟᱱᱴᱟ ᱨᱮ ᱱᱤᱛᱚᱜ ᱦᱚᱸᱵᱚᱱ ᱯᱩᱡᱟᱹᱭᱮᱜ ᱜᱮᱭᱟ ᱥᱮᱵᱚᱱ ᱫᱮᱵᱟ ᱥᱮᱵᱟᱭᱮᱜ ᱜᱮᱭᱟ ᱚᱱᱟ ᱞᱮᱠᱟᱛᱮ ᱵᱟᱰᱟᱭᱚᱜᱼᱟ ᱡᱮ ᱡᱮ ᱟᱵᱚ ᱥᱟᱱᱛᱟᱲ ᱦᱚᱯᱚᱱ ᱫᱚ ᱱᱚᱣᱟ ᱞᱩᱜᱩᱼᱵᱩᱨᱩᱨᱮ ᱵᱚᱸᱜᱟ ᱵᱳᱨᱳ ᱫᱚ ᱛᱤᱱᱟᱹᱜ ᱠᱚ ᱯᱟᱹᱛᱭᱟᱹᱣᱚᱜᱼᱟ ᱥᱮ ᱛᱤᱱᱟᱹᱜ ᱯᱟᱹᱛᱭᱟᱹᱣ ᱫᱚ ᱢᱮᱱᱟᱜ ᱛᱟᱠᱚᱣᱟ ᱚᱱᱟ ᱞᱮᱠᱟᱛᱮ ᱱᱚᱰᱮ ᱵᱚᱸᱜᱟ ᱵᱳᱨᱳ ᱦᱩᱭᱩᱜ ᱠᱟᱱᱟ ᱚᱱᱠᱟ ᱜᱮ ᱟᱨᱦᱚᱸ ᱡᱚᱭᱪᱚᱱᱰᱤ ᱯᱟᱦᱟᱲ ᱡᱚᱭᱪᱚᱱᱰᱤ ᱯᱟᱦᱟᱲ ᱫᱚ ᱯᱩᱨᱩᱞᱤᱭᱟᱹ ᱡᱮᱞᱟᱨᱮ ᱢᱮᱱᱟᱜ ᱠᱟᱫᱟ ᱯᱚᱪᱷᱤᱢ ᱵᱚᱝᱜᱚ ᱨᱮᱭᱟᱜ ᱨᱟᱡᱽᱡᱚ ᱨᱮ ᱱᱚᱰᱮ ᱫᱚ ᱢᱤᱫ ᱵᱚᱸᱜᱟ ᱵᱳᱨᱳ ᱨᱮᱭᱟᱜ ᱜᱮ ᱵᱚᱸᱜᱟ ᱵᱳᱨᱳ ᱨᱮᱭᱟᱜ ᱡᱟᱭᱜᱟ ᱜᱮ ᱠᱟᱱᱟ ᱱᱚᱰᱮ ᱫᱚ ᱢᱤᱫ ᱵᱩᱨᱩ ᱪᱮᱛᱟᱱ ᱨᱮ ᱢᱤᱫ ᱢᱚᱱᱫᱤᱨ ᱢᱮᱱᱟᱜᱼᱟ ᱚᱸᱰᱮ ᱫᱚ ᱠᱚ ᱵᱚᱸᱜᱟ ᱵᱳᱨᱳᱭᱟ ᱚᱸᱰᱮ ᱟᱹᱰᱤ ᱞᱮᱠᱟᱱ ᱦᱚᱲ ᱠᱚ ᱥᱮᱱᱚᱜ ᱛᱟᱦᱮᱱ ᱟᱨ ᱠᱚ ᱵᱚᱸᱜᱟ ᱵᱳᱨᱳᱭ ᱛᱟᱦᱮᱱᱟ ᱚᱱᱠᱟ ᱞᱮᱠᱟ ᱛᱮᱜᱮ ᱟᱨᱦᱚᱸ ᱢᱟᱭᱛᱷᱚᱱ ᱰᱮᱢ ᱚᱱᱟ ᱫᱚ ᱯᱚᱪᱷᱤᱢ ᱵᱚᱨᱫᱷᱚᱢᱟᱱ ᱨᱮ ᱢᱮᱱᱟᱜ ᱟᱠᱟᱫᱟ ᱚᱱᱟ ᱫᱚ ᱢᱤᱫᱴᱟᱝ ᱫᱟᱜ ᱨᱮᱭᱟᱜ ᱵᱮᱵᱚᱥᱛᱷᱟ ᱨᱮᱭᱟᱜ ᱢᱤᱫᱴᱟᱝ ᱰᱮᱢ ᱠᱟᱱᱟ ᱚᱱᱟ ᱫᱚ ᱫᱟᱜ ᱜᱮ ᱡᱟᱹᱥᱛᱤ ᱢᱮᱱᱟᱜᱼᱟ ᱤᱱᱟᱹ ᱪᱷᱟᱲᱟ ᱚᱸᱰᱮ ᱱᱟᱱᱟ ᱦᱩᱱᱟᱹᱨ ᱡᱤᱵᱽᱼᱡᱤᱭᱟᱹᱞᱤ ᱠᱚ ᱧᱮᱞᱚᱜ ᱛᱟᱦᱮᱱ ᱟᱨ ᱤᱱᱟᱹ ᱪᱷᱟᱲᱟ ᱯᱟᱨᱠ ᱠᱚᱦᱚᱸ ᱢᱮᱱᱟᱜᱼᱟ ᱚᱱᱟ ᱯᱟᱨᱠ ᱨᱮ ᱧᱮᱞᱚᱜᱼᱟ ᱱᱟᱱᱟ ᱦᱩᱱᱟᱹᱨ ᱵᱟᱦᱟ ᱨᱮᱭᱟᱜ ᱪᱤᱛᱟᱹᱨ ᱤᱱᱟᱹ ᱪᱷᱟᱲᱟ ᱧᱮᱞᱚᱜᱼᱟ ᱱᱟᱱᱟ ᱦᱩᱱᱟᱹᱨ ᱫᱟᱨᱮ ᱠᱚ